ᱱᱤᱡᱮᱨ ᱟᱹᱛᱩᱼᱫᱤᱥᱚᱢ ᱥᱮ ᱱᱤᱡᱮᱨᱟᱜ ᱴᱚᱴᱷᱟᱨᱮ ᱟᱹᱰᱤ ᱟᱭᱢᱟ ᱥᱤᱠᱷᱱᱟᱹᱛ ᱦᱚᱲ ᱠᱚᱦᱚᱸ ᱢᱮᱱᱟᱜ ᱠᱚᱜᱮᱭᱟ ᱟᱨ ᱩᱱᱠᱩ ᱦᱚᱛᱮᱛᱮ ᱱᱤᱡᱮᱨᱟᱜ ᱟᱹᱛᱩᱼᱫᱤᱥᱚᱢ ᱨᱮ ᱡᱟᱦᱟᱸ ᱞᱟᱹᱠᱛᱤᱭᱟᱱ ᱡᱤᱱᱤᱥ ᱥᱮ ᱟᱵᱚ ᱡᱟᱦᱟᱱᱟᱜ ᱟᱵᱚᱣᱟᱜᱟᱵᱚᱥᱥᱚᱠᱛᱟ ᱢᱮᱱᱟᱜᱼᱟ ᱚᱱᱟ ᱯᱩᱨᱟᱹᱜ ᱠᱟᱱᱟ

ᱡᱟᱦᱟᱸ ᱛᱤᱱᱟᱹᱜ ᱜᱮ ᱥᱚᱨᱠᱟᱨᱤ ᱞᱟᱵᱷ ᱡᱳᱡᱽᱱᱟ ᱦᱮᱱᱟᱜᱼᱟ

ᱟᱵᱚᱣᱟᱜ ᱟᱹᱛᱩᱼᱫᱤᱥᱚᱢ ᱨᱮᱱ ᱥᱟᱱᱟᱢ ᱚᱲᱟᱜ ᱦᱚᱲ ᱠᱚᱦᱚᱸ ᱮᱢ ᱫᱟᱲᱮᱭᱟᱜ ᱠᱟᱱᱟ

ᱚᱱᱟ ᱥᱟᱶᱛᱮ ᱟᱭᱢᱟ ᱠᱟᱹᱢᱤ ᱠᱚᱦᱚᱸ

ᱴᱚᱴᱷᱟ ᱠᱷᱚᱱ ᱧᱟᱢᱚᱜ ᱠᱟᱱᱟ ᱟᱨ ᱚᱱᱟ ᱠᱟᱹᱢᱤᱠᱚ ᱥᱟᱶᱛᱮ ᱥᱟᱱᱟᱢ ᱦᱚᱲᱠᱚ ᱚᱱᱟ ᱠᱟᱹᱢᱤ ᱨᱮᱱᱟᱜ ᱯᱷᱟᱭᱫᱟ ᱠᱚ ᱧᱟᱢᱮᱫᱼᱟ

ᱚᱱᱠᱟᱱ ᱱᱤᱡᱮᱨᱟᱜ ᱴᱚᱴᱷᱟᱨᱮᱱ ᱦᱚᱲᱦᱚᱸ ᱢᱮᱱᱟᱜ ᱠᱚᱣᱟ ᱡᱟᱦᱟᱸ ᱠᱟᱹᱢᱤᱠᱚ ᱵᱟᱝ ᱜᱟᱱ ᱞᱮᱱᱠᱷᱟᱱ ᱟᱠᱚ ᱟᱠᱚᱣᱟᱜ ᱠᱟᱹᱢᱤ ᱨᱮᱠᱚ ᱫᱷᱩᱨᱟᱹᱣ ᱠᱚᱜ ᱜᱮᱭᱟ

ᱚᱱᱟ ᱦᱚᱛᱮᱛᱮ ᱥᱟᱱᱟᱢ ᱠᱟᱹᱢᱤᱭᱟᱹ ᱠᱚ ᱟᱹᱰᱤ ᱱᱟᱯᱟᱭᱛᱮ ᱦᱩᱭᱩᱜ ᱠᱟᱱᱟ ᱟᱨ ᱠᱟᱹᱢᱤ ᱠᱚ ᱨᱮᱭᱟᱜ ᱠᱟᱛᱷᱟ ᱞᱮᱠᱟᱛᱮ ᱟᱹᱛᱩ ᱫᱤᱥᱚᱢ ᱨᱮᱱ ᱥᱟᱱᱟᱢ ᱦᱚᱲ ᱠᱚᱜᱮ ᱱᱤᱡᱮ ᱱᱤᱡᱮᱨᱟᱜ ᱚᱲᱟᱜᱼᱫᱩᱣᱟᱹᱨ ᱥᱟᱶᱛᱮ ᱚᱲᱟᱜ ᱦᱚᱲᱠᱚ ᱧᱮᱞ ᱥᱟᱢᱴᱟᱣ ᱫᱟᱲᱮᱭᱟᱠᱚ ᱠᱟᱱᱟ

ᱚᱱᱟᱠᱚ ᱞᱮᱠᱟᱛᱮ

ᱥᱟᱱᱟᱢ ᱦᱚᱲᱠᱚ

ᱥᱟᱶᱛᱮ ᱥᱟᱱᱛᱟᱲ ᱥᱚᱢᱟᱡᱽ ᱨᱮᱱ ᱥᱮ ᱱᱤᱡᱮᱨ ᱴᱚᱴᱷᱟ ᱨᱮᱱ ᱦᱚᱲ ᱠᱚᱦᱚᱸ ᱥᱤᱠᱷᱱᱟᱹᱛᱚᱜ ᱨᱮᱭᱟᱜ ᱠᱚ ᱨᱤᱠᱟᱹᱭ ᱮᱫᱟ